ᱦᱮᱞᱳ ᱦᱮᱸ ᱱᱚᱣᱟ ᱠᱤ ᱦᱳᱥᱯᱤᱴᱟᱞ ᱠᱟᱱᱟ ᱚ ᱤᱧ ᱩᱞᱜᱷᱩᱴᱩ ᱠᱷᱚᱱᱤᱧ ᱢᱮᱱᱫᱟ ᱩᱞᱜᱷᱩᱴᱩ ᱨᱮᱱ ᱢᱤᱫ ᱦᱚᱲ ᱠᱟᱹᱱᱟᱹᱧ ᱦᱮᱸ ᱟᱫᱚ ᱤᱧ ᱱᱤᱭᱟᱹᱜᱮ ᱵᱟᱰᱟᱭᱤᱧ ᱢᱮᱱᱫᱟ ᱵᱚᱞᱮ ᱱᱚᱣᱟ ᱦᱟᱥᱯᱤᱴᱟᱞ ᱨᱮᱠᱤ ᱡᱟᱦᱟᱱᱟᱜ ᱨᱩᱜᱤ ᱠᱚᱣᱟᱜ ᱪᱤᱠᱤᱛᱥᱟ ᱵᱟᱵᱚᱫ ᱱᱚᱣᱟ ᱵᱷᱚᱨᱛᱤ ᱮᱢᱟᱱ ᱠᱚᱨᱮᱱᱟᱜ ᱥᱩᱵᱤᱛᱟ ᱢᱮᱱᱟᱜᱼᱟ ᱚ ᱟᱫᱚ ᱱᱚᱸᱰᱮ ᱠᱤ ᱯᱚᱭᱥᱟ ᱴᱟᱠᱟ ᱫᱚ ᱵᱟᱝ ᱞᱟᱜᱟᱜ ᱠᱟᱱᱟ ᱚ ᱟᱨ ᱜᱟᱹᱰᱤ ᱵᱷᱟᱲᱟ ᱮᱢᱟᱱ ᱠᱚ ᱜᱟᱹᱰᱤ ᱠᱚ ᱡᱚᱜᱟᱡᱳᱜᱽ ᱢᱮᱱᱟᱜ ᱜᱮᱭᱟ ᱚ ᱟᱨ ᱚᱱᱟ ᱤᱭᱟᱹ ᱠᱚᱨᱮᱱᱟᱜ ᱦᱳᱭᱛᱚ ᱱᱚᱝᱠᱟ ᱦᱚᱸ ᱦᱩᱭ ᱫᱟᱲᱮᱭᱟᱜᱼᱟ ᱟᱞᱞᱟᱯᱷᱚᱞ ᱠᱚ ᱛᱟᱦᱮᱱᱟ ᱵᱟ ᱱᱚᱣᱟ ᱪᱷᱩᱵᱤ ᱠᱚ ᱪᱷᱩᱵᱤ ᱠᱚᱫᱚ ᱯᱷᱤᱨᱤ ᱛᱮ ᱦᱩᱭᱩᱜᱼᱟ ᱥᱮ ᱱᱚᱣᱟ ᱠᱚᱨᱮ ᱯᱟᱭᱥᱟ ᱞᱟᱜᱟᱜ ᱠᱟᱱᱟ ᱚ ᱚᱱᱟ ᱜᱮ ᱵᱟᱰᱟᱭ ᱦᱩᱭᱩᱜ ᱠᱟᱱᱟ ᱟᱫᱚ ᱱᱚᱝᱠᱟ ᱜᱮᱠᱚ ᱪᱟᱞᱟᱜ ᱦᱩᱭᱩᱜᱼᱟ ᱯᱟᱹᱣᱨᱟᱹ ᱠᱚ ᱧᱩᱭᱟ ᱚᱱᱟ ᱛᱮ ᱱᱚᱣᱟ ᱠᱚ ᱵᱟᱰᱟᱭ ᱫᱚᱦᱚ ᱠᱟᱜ ᱦᱮᱸ ᱴᱷᱤᱠ ᱜᱮᱭᱟ ᱯᱟᱯᱟᱭ